ᱦᱮᱞᱳ ᱚᱴᱳ ᱰᱟᱭᱵᱷᱟᱨᱮᱢ ᱢᱮᱱ ᱮᱫᱟ ᱜᱚᱝᱠᱮ ᱟᱢᱟᱜ ᱜᱟᱹᱰᱤᱨᱮ ᱚᱱᱟ ᱵᱟᱲᱮ ᱜᱷᱩᱴᱩ ᱠᱷᱚᱱ ᱰᱟᱦᱟᱨᱰᱤ ᱪᱟᱞᱟᱜᱛᱮ ᱤᱧ ᱢᱤᱫᱴᱤᱱ ᱚᱱᱟ ᱜᱟᱹᱰᱤ ᱨᱮ ᱵᱮᱜᱽ ᱤᱧ ᱦᱤᱲᱤᱧ ᱦᱚᱴᱚᱣᱟᱠᱟᱫᱟ ᱛᱚ ᱜᱚᱝᱠᱮ ᱚᱱᱟ ᱚᱠᱟᱞᱮᱠᱟᱛᱮ ᱧᱟᱢ ᱞᱮᱠᱷᱟᱱ ᱵᱩᱜᱤᱜᱼᱟ ᱠᱟᱨᱚᱱ ᱚᱱᱟ ᱵᱮᱜᱽ ᱨᱮ ᱤᱧᱟᱹᱜ ᱟᱭᱢᱟ ᱥᱟᱢᱟᱱ ᱠᱚ ᱢᱮᱱᱟᱜ ᱟᱠᱟᱫᱟ ᱡᱟᱦᱟᱸᱫᱚ ᱟᱸᱫᱷᱟᱨ ᱠᱟᱨᱰ ᱡᱟᱦᱟᱸ ᱫᱚ ᱯᱮᱱ ᱠᱟᱨᱰ ᱱᱚᱣᱟ ᱠᱚ ᱢᱮᱱᱟᱜ ᱟᱠᱟᱫᱟ ᱚᱱᱟ ᱨᱮ ᱟᱨ ᱵᱷᱳᱴᱟᱨ ᱠᱟᱨᱰ ᱠᱚ ᱢᱮᱱᱟᱜ ᱟᱠᱟᱫᱟ ᱜᱚᱝᱠᱮ ᱚᱱᱟ ᱡᱟᱦᱟᱸᱛᱮ ᱧᱟᱢ ᱫᱟᱲᱮᱭᱟᱜᱼᱟ ᱚᱱᱟ ᱨᱮᱱᱟᱜ ᱠᱟᱹᱴᱤᱡ ᱨᱤᱠᱟᱹ ᱞᱮᱠᱷᱟᱱ ᱟᱹᱰᱤ ᱱᱟᱯᱟᱭ ᱠᱚᱜᱼᱟ ᱛᱚ ᱛᱤᱥ ᱠᱚᱛᱮ ᱚᱱᱟ ᱵᱮᱜᱽ ᱤᱧ ᱧᱟᱢᱟ ᱟᱨ ᱚᱠᱟᱨᱮ ᱤᱧᱤᱧ ᱪᱟᱞᱟᱣ ᱞᱟᱱᱠᱷᱟᱱ ᱚᱱᱟ ᱵᱮᱜᱽ ᱤᱧ ᱧᱟᱢ ᱫᱟᱲᱮᱭᱟᱜᱼᱟ